ᱦᱮᱞᱳ ᱦᱮᱸ ᱜᱚᱝᱠᱮ ᱤᱧ ᱡᱟᱦᱟᱸ ᱵᱤᱨᱟᱭᱱᱤᱧ ᱚᱰᱟᱨᱞᱮᱫᱟ ᱵᱟᱝ ᱵᱚᱞᱯᱩᱨ ᱴᱤᱠᱟᱱᱟᱛᱮ ᱛᱚ ᱤᱧᱫᱚ ᱱᱤᱛᱚᱝᱫᱚ ᱵᱟᱹᱱᱩᱧ ᱟᱠᱟᱫᱤᱧᱟᱹᱚᱱᱮ ᱵᱚᱞᱯᱩᱨᱠᱷᱚᱱ ᱛᱷᱚᱲᱟ ᱥᱟᱹᱜᱤᱧ ᱧᱚᱜ ᱳᱭ ᱯᱨᱟᱱᱛᱤᱠ ᱴᱮᱥᱚᱱ ᱠᱟᱪᱟᱠᱟᱹᱪᱤ ᱚᱸᱰᱮ ᱢᱮᱱᱟᱧ ᱟᱠᱟᱫᱤᱧᱟᱹ ᱛᱚ ᱚᱱᱟ ᱡᱚᱢᱟᱜ ᱫᱚ ᱱᱤᱭᱟᱹ ᱯᱨᱟᱱᱛᱤᱠ ᱴᱷᱤᱠᱟᱱᱟᱛᱮ ᱟᱹᱜᱩ ᱩᱴᱩᱠᱟᱢ